ᱦᱮᱸ ᱦᱮᱞᱳ ᱳ ᱴᱷᱤᱠ ᱜᱮᱭᱟ ᱱᱚᱣᱟ ᱵᱚᱦᱚᱜ ᱫᱚ ᱟᱭᱢᱟ ᱫᱤᱱ ᱠᱷᱚᱱ ᱦᱟᱹᱥᱩᱭᱮᱫ ᱢᱮᱭᱟ

ᱦᱮᱸ ᱴᱷᱤᱠ ᱜᱮᱭᱟ ᱠᱤᱱᱛᱩ ᱱᱤᱭᱟᱹ ᱞᱟᱦᱟᱨᱮ ᱟᱢ ᱠᱚᱱᱳ ᱦᱚᱥᱯᱤᱴᱟᱞ ᱠᱚᱨᱮᱢ ᱫᱮᱠᱷᱟᱣ ᱟᱠᱟᱱᱟ ᱠᱤ ᱡᱟᱦᱟᱸᱨᱮ ᱵᱷᱟᱹ ᱜᱤ ᱧᱚᱜ ᱵᱚᱦᱚᱜ ᱨᱮᱱ ᱰᱟᱠᱛᱟᱨ ᱫᱮᱠᱷᱟᱣ ᱞᱮᱱᱟᱢ ᱦᱮᱸ ᱚᱵᱚᱥᱚᱭ ᱳᱵᱚᱥᱚᱭ ᱟᱢᱟᱜ ᱵᱤᱥᱚᱭ ᱫᱩᱧ ᱞᱟᱹᱭ ᱟᱢ ᱜᱮᱭᱟ ᱞᱟᱹᱭᱮᱫᱟᱤᱧ ᱪᱮᱫ ᱱᱚᱣᱟ ᱞᱟᱦᱟ ᱨᱮ ᱦᱮᱞᱚᱛᱷ ᱥᱮᱱᱴᱟᱨ ᱠᱚ ᱵᱟᱹᱱᱩᱜ ᱟ ᱥᱚᱨᱠᱟᱨᱟᱜ ᱡᱟᱦᱟᱴᱟᱜ ᱦᱮᱞᱚᱛᱷ ᱥᱮᱱᱴᱟᱨ ᱠᱚ ᱯᱨᱟᱛᱷᱚᱢᱤᱠ ᱦᱮᱞᱚᱛᱷ ᱥᱮᱱᱴᱟᱨ ᱵᱟᱹᱱᱩᱜ ᱟ ᱚᱸᱰᱮ ᱚᱱᱟ ᱠᱩᱡ ᱠᱤᱝᱵᱟ ᱢᱚᱦᱚᱠᱩᱢᱟ ᱦᱚᱥᱯᱤᱴᱟᱞ ᱠᱚᱨᱮ ᱡᱟᱦᱟᱸ ᱠᱚᱨᱮ ᱟᱨᱠᱤ ᱯᱷᱨᱤ ᱛᱮ ᱵᱷᱟᱹᱜᱤ ᱧᱚᱜ ᱛᱤᱠᱤᱥᱟ ᱧᱟᱢᱚᱜᱼᱟ ᱚᱸᱰᱮᱢ ᱪᱟᱞᱟᱣ ᱟᱠᱟᱱᱟ ᱪᱟᱞᱟᱣ ᱵᱟᱲᱟ ᱟᱠᱟᱱᱟᱢ ᱪᱟᱞᱟᱣ ᱞᱮᱱᱟᱢ ᱱᱚᱣᱟ ᱵᱤᱥᱚᱭ ᱛᱮ ᱡᱮ ᱱᱚᱝᱠᱟ ᱟᱪᱪᱷᱟ ᱳ ᱟᱫᱚ ᱱᱚᱣᱟ ᱨᱮᱱᱟᱜ ᱴᱨᱤᱴᱢᱮᱱᱴ ᱦᱮᱸ ᱱᱚᱣᱟ ᱠᱚ ᱴᱤᱴᱢᱮᱱᱴ ᱨᱮᱫᱚ ᱢᱳᱴᱟ ᱢᱩᱴᱤ ᱵᱚᱦᱚᱜ ᱨᱮᱱᱟᱜ ᱫᱚ ᱟᱭᱢᱟᱜᱮ ᱠᱷᱚᱨᱪᱟ ᱢᱮᱱᱟᱜ ᱟ ᱛᱳ ᱥᱮ ᱦᱤᱥᱟᱹ ᱛᱤᱧ ᱞᱟᱹᱭ ᱮᱫᱟ ᱟᱨᱠᱤ ᱟᱯᱮᱭᱟᱜ ᱚᱱᱟ ᱡᱟᱸᱦᱟ ᱯᱚᱥᱪᱤᱢ ᱵᱚᱝᱜᱚ ᱥᱚᱨᱠᱟᱨ ᱡᱟᱸᱦᱟᱴᱟᱜ ᱦᱮᱞᱚᱛᱷ ᱠᱟᱨᱰ ᱵᱟᱭ ᱠᱚᱨᱟᱣ ᱟᱠᱟᱫᱟᱭ ᱚᱱᱟ ᱨᱮᱱᱟᱜ ᱚᱱᱟ ᱠᱟᱨᱰ ᱦᱮᱱᱟᱜ ᱛᱟᱢᱟ ᱟᱢᱟᱜ ᱧᱩᱛᱩᱢ ᱨᱮ ᱦᱮᱸ ᱦᱮᱸ ᱥᱟᱥᱛᱷᱚ ᱥᱟᱛᱷᱤ ᱠᱟᱨᱰ ᱚᱱᱟ ᱨᱮᱱᱟᱜ ᱤᱭᱟᱹ ᱢᱮᱱᱟᱜ ᱛᱟᱢᱟ ᱟᱢᱟᱜ ᱧᱩᱛᱩᱢ ᱜᱮᱛᱚ ᱢᱮᱱᱟᱜ ᱟ

ᱦᱮᱸ ᱚᱱᱟ ᱠᱟᱨᱰ ᱨᱮᱫᱚ ᱯᱟᱸᱪ ᱞᱟᱠᱷ ᱠᱟᱛᱮ ᱛᱤᱠᱤᱥᱟ ᱨᱮᱱᱟᱜ ᱯᱚᱭᱥᱟ ᱧᱟᱢᱚᱜ ᱟ ᱛᱚ ᱚᱱᱟ ᱨᱮᱱᱟᱜ ᱥᱩᱵᱤᱛᱟ ᱠᱤ ᱟᱯᱮ ᱞᱟᱦᱟ ᱨᱮᱯᱮ ᱦᱟᱛᱟᱣ ᱵᱟᱲᱟ ᱟᱠᱟᱫ ᱜᱮᱭᱟ ᱵᱟᱲᱟᱭᱟᱢ ᱟᱨᱠᱤ ᱟᱢᱟᱜ ᱱᱚᱣᱟ ᱛᱤᱠᱤᱥᱟ ᱨᱮ ᱱᱚᱣᱟ ᱠᱟᱨᱰ ᱠᱚ ᱪᱮᱫ ᱞᱮᱠᱟᱢ ᱵᱮᱵᱚᱦᱟᱨ ᱫᱟᱲᱮᱭᱟᱜ ᱱᱚᱣᱟ ᱥᱩᱵᱤᱫᱟ ᱠᱚᱢ ᱵᱟᱲᱟᱭᱟ ᱥᱮ ᱵᱟᱝ ᱦᱮᱸ ᱚᱱᱟ ᱛᱤᱧ ᱞᱟᱹᱭ ᱮᱫᱟ ᱩᱱᱟᱹᱜ ᱫᱤᱱ ᱫᱷᱚᱨᱮ ᱡᱚᱠᱷᱚᱱ ᱵᱚᱦᱚᱜ ᱦᱟᱹᱥᱩ ᱟᱠᱟᱫ ᱢᱮᱭᱟ ᱞᱟᱹᱭ ᱮᱫᱟᱢ ᱱᱚᱠᱟ ᱛᱟᱦᱚᱞᱮ ᱛᱚ ᱚᱱᱟ ᱥᱤᱴᱤ ᱥᱠᱮᱱ ᱠᱚᱨᱮᱱᱟᱜ ᱵᱮᱯᱟᱨ ᱢᱮᱱᱟᱜᱼᱟ ᱠᱤᱪᱷᱩ ᱯᱷᱳᱴᱳ ᱠᱚᱨᱮᱱᱟᱜ ᱵᱮᱯᱟᱨ ᱦᱮᱱᱟᱜ ᱟ ᱛᱚ ᱠᱷᱚᱨᱪᱟ ᱛᱳ ᱵᱤᱥᱤᱜᱼᱟ ᱥᱮ ᱦᱤᱥᱟᱹᱵ ᱛᱮᱧ ᱟᱫᱩᱧ ᱞᱟᱹᱭ ᱮᱫᱟ ᱡᱩᱫᱤ ᱦᱮᱸ ᱦᱮᱸ ᱦᱮᱸ ᱛᱳ ᱚᱱᱟ ᱦᱤᱥᱟᱹᱵ ᱛᱤᱧ ᱞᱟᱹᱭ ᱮᱫᱟ ᱡᱮ ᱡᱩᱫᱤ ᱥᱚᱨᱠᱟᱨᱤ ᱤᱭᱟᱹ ᱨᱮᱢ ᱧᱮᱞ ᱚᱪᱚᱜ ᱠᱷᱟᱡ ᱛᱟᱦᱚᱞᱮ ᱫᱚ ᱚᱱᱟ ᱥᱟᱥᱛᱷᱚ ᱥᱟᱛᱷᱤ ᱨᱮᱭᱟᱜ ᱦᱮᱞᱯ ᱤᱭᱟᱹ ᱢᱮᱱᱟᱜᱼᱟ ᱚᱱᱟ ᱠᱟᱨᱰ ᱤᱫᱤ ᱠᱟᱛᱮᱫ ᱟᱢᱟᱜ ᱵᱟᱹᱠᱤ ᱤᱭᱟᱹ ᱢᱟᱱᱮ ᱡᱟᱸᱦᱟ ᱮᱠᱥᱮᱨᱮ ᱠᱚᱨᱮᱱᱟᱜ ᱪᱷᱩᱵᱤ ᱠᱚᱨᱮᱱᱟᱜ ᱵᱟᱹᱠᱤ ᱡᱟᱸᱦᱟ ᱛᱤᱱᱟᱹᱜ ᱯᱚᱨᱤᱠᱷᱟ ᱠᱚ ᱢᱮᱛᱟᱢᱟ ᱚᱱᱟ ᱠᱷᱚᱡ ᱫᱚ ᱚᱱᱟ ᱡᱟᱦᱟᱸᱨᱮᱢ ᱮᱰᱢᱤᱴ ᱞᱮᱱᱠᱷᱟᱱ ᱚᱱᱟ ᱥᱩᱵᱤᱛᱟ ᱩᱱᱜᱷᱟᱹᱲᱤᱪ ᱤᱱ ᱨᱮᱜᱮᱢ ᱧᱟᱢᱟ ᱡᱟᱸᱦᱟ ᱢᱤᱫᱴᱟᱝ ᱦᱚᱥᱯᱤᱴᱟᱞ ᱨᱮ ᱮᱰᱢᱤᱴᱚᱜ ᱦᱩᱭᱩᱜ ᱛᱟᱢᱟ ᱡᱮᱢᱚᱱ ᱠᱤ ᱟᱢ ᱡᱩᱫᱤ ᱱᱤᱛᱳ ᱮᱢ ᱦᱮᱡᱽ ᱟᱠᱟᱱᱟ ᱟᱞᱮᱭᱟᱜ ᱦᱟᱸᱡᱟ ᱴᱷᱮᱱ ᱦᱳᱥᱯᱤᱴᱟᱞ ᱠᱟᱱᱟ ᱤᱧᱟᱜ ᱡᱟᱸᱦᱟ ᱪᱮᱢᱵᱟᱨ ᱠᱟᱱᱟ ᱪᱮᱢᱵᱟᱨ ᱛᱳ ᱵᱟᱝ ᱦᱩᱭᱩᱜᱼᱟ ᱡᱟᱸᱦᱟ ᱦᱳᱥᱯᱤᱴᱟᱞ ᱠᱟᱱᱟ ᱚᱰᱮ ᱟᱢ ᱟᱜᱮ ᱮᱰᱢᱤᱴ ᱞᱟᱦᱟ ᱦᱩᱭᱩᱜ ᱛᱟᱢᱟ ᱮᱰᱢᱤᱴ ᱠᱟᱛᱮ ᱟᱞᱮ ᱚᱸᱰᱮ ᱡᱟᱸᱦᱟ ᱛᱤᱱᱟᱹ ᱨᱚᱠᱚᱢᱟᱜ ᱛᱤᱠᱤᱥᱟ ᱞᱟᱹᱭᱟ ᱚᱱᱟ ᱠᱷᱚᱡ ᱟᱢᱟᱜ ᱠᱟᱨᱰ ᱠᱷᱚᱡ ᱜᱮᱞᱮ ᱠᱚᱨᱟᱣ ᱠᱟᱛᱟᱢᱟ ᱟᱢᱫᱚ ᱚᱲᱟᱜ ᱠᱷᱚᱡ ᱫᱚ ᱢᱤᱫ ᱯᱚᱭᱥᱟ ᱦᱚᱸ ᱵᱟᱝ ᱞᱟᱜᱟᱣ ᱟᱢᱟ ᱛᱳ ᱟᱢᱠᱤ ᱚᱱᱠᱟᱱᱟᱜ ᱠᱤᱪᱷᱩ ᱥᱩᱵᱤᱫᱟ ᱦᱟᱛᱟᱣ ᱪᱟᱹᱭ ᱠᱟᱱᱟ ᱥᱮ ᱚᱲᱟᱜ ᱠᱷᱚᱱ ᱚᱱᱟ ᱠᱟᱨᱰ ᱵᱟᱫ ᱠᱟᱛᱮ ᱦᱚᱸ ᱟᱢ ᱚᱲᱟᱜ ᱠᱷᱚᱱ ᱜᱮ ᱛᱤᱠᱤᱥᱟ ᱠᱚ ᱪᱟᱹᱞᱩ ᱚᱪᱚᱭ ᱛᱟᱢᱟ ᱡᱮᱢᱚᱱ ᱠᱤ ᱤᱧ ᱠᱷᱚᱨᱪᱟ ᱜᱮᱭᱟ ᱴᱷᱤᱠ ᱜᱮᱭᱟ ᱛᱟᱦᱚᱞᱮ ᱟᱯᱮ ᱛᱤᱥ ᱠᱚᱛᱮ ᱯᱮ ᱦᱤᱡᱩᱜᱼᱟ ᱟᱨᱳ ᱯᱚᱨᱮ ᱚᱱᱟ ᱵᱟᱹᱠᱤ ᱡᱚᱛᱚ ᱟᱢᱟᱜ ᱠᱟᱜᱚᱡᱽ ᱯᱚᱴᱨᱚ ᱠᱚᱢ ᱟᱹᱜᱩ ᱛᱟᱨᱟᱭᱟ ᱢᱟᱱᱮ ᱞᱟᱦᱟᱛᱮ ᱡᱟᱸᱦᱟᱢ ᱫᱮᱠᱷᱟᱣ ᱟᱠᱟᱱᱟ ᱚᱱᱟ ᱟᱨ ᱟᱫᱷᱟᱨ ᱠᱟᱨᱰ ᱠᱩᱡ ᱚᱱᱟᱠᱩᱡ ᱚᱱᱟ ᱛᱤᱠᱤᱥᱟ ᱠᱟᱨᱰ ᱠᱩᱡ ᱚᱱᱟ ᱠᱚᱢ ᱟᱹᱜᱩ ᱛᱟᱨᱟᱭ ᱛᱟᱢᱟ ᱚᱲᱟᱜ ᱨᱮᱱ ᱡᱟᱸᱦᱟᱭ ᱥᱮᱭᱛᱳ ᱜᱟᱨᱡᱮᱱ ᱢᱤᱫ ᱦᱚᱲ ᱢᱮᱱᱟᱭ ᱟᱠᱟᱫᱮᱭᱟ ᱡᱟᱸᱦᱟᱭᱟᱜ ᱧᱩᱛᱩᱢ ᱨᱮ ᱠᱟᱨᱰ ᱢᱮᱱᱟᱜᱼᱟ ᱦᱮᱸ ᱦᱮᱸ ᱩᱱᱤ ᱦᱚᱸ ᱟᱹᱜᱩᱭ ᱦᱩᱭᱩᱜᱼᱟ ᱫᱤᱭᱟ ᱮᱰᱢᱤᱴ ᱢᱮ ᱦᱩᱭᱩᱜᱼᱟ ᱮᱰᱢᱤᱴ ᱠᱟᱛᱮ ᱵᱟᱹᱠᱤ ᱡᱚᱛᱚ ᱡᱟᱛᱤᱱᱟᱹᱜ ᱠᱟᱹᱢᱤ ᱢᱮᱱᱟᱜᱼᱟ ᱚᱱᱟ ᱠᱟᱨᱰ ᱠᱷᱚᱡ ᱜᱮ ᱦᱩᱭᱩᱜᱼᱟ ᱚᱱᱟ ᱠᱟᱨᱰ ᱮᱠᱥᱮᱥ ᱜᱮᱭᱟ ᱱᱤᱛᱚᱜ ᱫᱚ ᱠᱟᱨᱰ ᱮᱢᱤᱛᱮ ᱛᱳ ᱢᱮᱱᱟᱜᱼᱟ ᱡᱟᱸᱦᱟᱭ ᱜᱮ ᱡᱮᱱᱳ ᱵᱟᱠᱚ ᱵᱮᱵᱳᱦᱟᱨ ᱫᱟᱲᱮᱭᱟᱜ ᱚᱱᱟ ᱞᱟᱹᱜᱤᱫ ᱢᱤᱴᱟᱝ ᱟᱢᱟᱜ ᱟᱫᱷᱟᱨ ᱠᱟᱨᱰ ᱫᱤᱭᱮ ᱚᱱᱟ ᱠᱷᱩᱞᱟᱹᱣ ᱦᱩᱭᱩᱜᱼᱟ ᱥᱮᱭ ᱚᱱᱟ ᱠᱷᱚᱡ ᱠᱟᱹᱢᱤ ᱯᱩᱨᱟᱚᱣ ᱞᱮᱱ ᱠᱷᱟᱱ ᱛᱟᱯᱚᱨᱮ ᱟᱫᱚ ᱤᱱᱜᱷᱟᱹᱲᱤᱪ ᱚᱱᱟ ᱜᱮ ᱥᱚᱢᱵᱷᱚᱵᱟ ᱡᱮ ᱡᱟᱱᱟᱨᱮᱜᱮ ᱟᱢ ᱢᱤᱴᱟᱝ ᱢᱤᱱᱤᱢᱟᱢ ᱠᱷᱚᱨᱪᱟᱜᱼᱟ ᱡᱚᱠᱷᱚᱱ ᱡᱮᱢᱚᱱ ᱯᱚᱭᱥᱟ ᱮᱴᱤᱭᱮᱢ ᱨᱮᱵᱚ ᱛᱩᱞᱟᱹᱣ ᱮᱫᱟ ᱚᱱᱠᱟ ᱢᱤᱱᱤᱢᱟᱢ ᱯᱚᱭᱥᱟ ᱟᱨ ᱠᱤᱢ ᱛᱩᱞᱟᱹᱣᱟ ᱚᱱᱟ ᱨᱮᱱᱟᱜ ᱢᱤᱴᱟᱝ ᱯᱨᱳᱥᱮᱥ ᱦᱮᱱᱟᱜ ᱟ ᱚᱱᱠᱟᱜᱮ ᱚᱱᱟᱫᱚ ᱮᱰᱢᱤᱴᱚᱜ ᱟᱢ ᱛᱚᱵᱮ ᱡᱮ ᱚᱱᱟ ᱨᱮᱱᱟᱜ ᱥᱩᱵᱤᱫᱟ ᱠᱚᱫᱚᱢ ᱦᱟᱛᱟᱣ ᱫᱟᱲᱮᱭᱟᱜ ᱟ ᱦᱳᱭ ᱢᱤᱫ ᱥᱚᱯᱛᱟᱦᱚ ᱞᱟᱹᱜᱤᱫ ᱦᱳᱠ ᱯᱟᱸᱪ ᱫᱤᱱ ᱞᱟᱹᱜᱤᱫ ᱦᱳᱠ ᱢᱟᱱᱮ ᱦᱳᱥᱯᱤᱴᱟᱞ ᱨᱮ ᱛᱟᱸᱦᱮᱱ ᱜᱮ ᱦᱩᱭᱩᱜ ᱛᱟᱢᱟ ᱴᱷᱤᱠ ᱜᱮᱭᱟ ᱛᱟᱦᱚᱞᱮ ᱯᱚᱨᱮ ᱢᱤᱫ ᱫᱤᱱ ᱦᱤᱡᱩᱜ ᱯᱮ ᱥᱟᱢᱱᱮ ᱦᱮᱸ ᱦᱮᱸ ᱥᱟᱢᱱᱮ ᱡᱮ ᱠᱳᱱᱳ ᱢᱤᱴᱟᱝ ᱰᱮᱴ ᱯᱷᱳᱱ ᱠᱟᱛᱮ ᱯᱮ ᱡᱟᱱᱟᱣᱟ ᱛᱤᱥ ᱯᱮ ᱡᱤᱦᱩᱜᱼᱟ ᱢᱮᱱᱛᱮ ᱦᱮᱸ ᱦᱮᱸ ᱦᱮᱸ ᱛᱟᱸᱦᱮᱱᱟᱹᱧ ᱴᱷᱤᱠ ᱜᱮᱭᱟ ᱦᱮᱸ